ᱵᱷᱟᱨᱚᱛ ᱨᱮᱫᱚ ᱟᱭᱢᱟ ᱨᱚᱠᱚᱢ ᱵᱚᱞᱤᱩᱰ ᱨᱮ ᱟᱭᱢᱟ ᱨᱚᱠᱚᱢ ᱥᱩᱯᱟᱨᱥᱴᱟᱨ ᱢᱮᱱᱟᱜ ᱠᱚᱣᱟ ᱪᱮᱫᱟᱜ ᱥᱮ ᱦᱩᱭᱱᱟ ᱮᱠ ᱱᱚᱢᱵᱚᱨ ᱧᱮᱞ ᱞᱮᱠᱷᱟᱱ ᱫᱚ ᱢᱮᱱᱟᱭ ᱠᱟᱫᱮᱭᱟ ᱯᱷᱤᱞ ᱦᱟᱞ ᱫᱚ ᱥᱟᱹᱨᱩᱠᱠᱷᱟᱱ ᱟᱨ ᱚᱱᱟ ᱠᱷᱚᱱ ᱞᱟᱦᱟ ᱠᱚ ᱛᱟᱦᱮᱸ ᱠᱟᱱᱟ ᱡᱮᱭᱥᱮ ᱚᱢᱤᱛᱟᱵᱷ ᱵᱚᱪᱪᱚᱱ ᱠᱤᱥᱳᱨ ᱤᱭᱟᱹ ᱨᱤᱥᱤ ᱠᱟᱹᱯᱩᱨ ᱩᱱᱠᱩ ᱠᱚᱦᱚᱸ ᱟᱭᱢᱟ ᱨᱚᱠᱚᱢ ᱥᱩᱯᱟᱨ ᱥᱴᱟᱨ ᱠᱚ ᱦᱩᱭ ᱠᱟᱱᱟ ᱱᱚᱣᱟ ᱵᱚᱞᱤᱩᱰ ᱤᱱᱰᱟᱥᱴᱨᱤ ᱨᱮ

ᱦᱚᱲ ᱫᱚ ᱱᱮᱛᱟᱨ ᱢᱟ ᱚᱱᱮ ᱠᱚ ᱢᱮᱱᱟ ᱡᱟᱦᱟᱸᱭ ᱡᱟᱦᱟᱸᱭ ᱴᱟᱜ ᱥᱴᱟᱨᱟᱜ ᱜᱮ ᱵᱚᱞᱮ ᱥᱩᱯᱟᱨᱥᱴᱟᱨ ᱠᱟᱱ ᱠᱷᱟᱡ ᱫᱚ ᱩᱱᱤᱭᱟᱜ ᱮᱱᱮᱡ ᱥᱮᱨᱮᱧ ᱫᱚ ᱚᱴᱳᱢᱮᱴᱤᱠ ᱠᱚ ᱠᱩᱥᱤᱭᱟᱜ ᱜᱮᱭᱟ ᱡᱟᱦᱟᱸ ᱞᱮᱠᱟ ᱜᱮ ᱵᱷᱟᱞᱮᱭ ᱵᱟᱭ ᱵᱟᱲᱟᱭ ᱢᱮᱱᱠᱷᱟᱱ ᱪᱮᱫᱟᱜ ᱫᱚ ᱥᱩᱯᱟᱨᱥᱴᱟᱨ ᱠᱟᱱᱟᱭ ᱩᱱᱤ ᱫᱚᱠᱚ ᱧᱮᱞᱮ ᱜᱮᱭᱟ ᱟᱨ ᱚᱱᱟ ᱞᱮᱠᱟᱛᱮ ᱩᱱᱤᱭᱟᱜ ᱡᱚᱛᱚ ᱦᱮᱭᱟᱨᱥᱴᱟᱭᱤᱞ ᱥᱮ ᱩᱱᱤᱭᱟᱜ ᱠᱤᱪᱨᱤᱡ ᱦᱚᱨᱚᱜ ᱨᱮᱭᱟᱜ ᱥᱴᱟᱭᱤᱞ ᱥᱮ ᱩᱱᱤᱭᱟᱜ ᱚᱠᱟ ᱞᱮᱠᱟ ᱜᱩᱪᱩᱭ ᱫᱚᱦᱚ ᱟᱠᱟᱫᱟ ᱚᱱᱟ ᱦᱮᱭᱟᱨᱥᱴᱟᱭᱤᱞ ᱠᱚ ᱡᱚᱛᱚ ᱠᱚ ᱠᱚᱯᱤᱭᱮᱜ ᱛᱟᱭᱟ ᱥᱮ ᱚᱱᱠᱟ ᱟᱭᱢᱟ ᱰᱩᱵᱽᱞᱤᱠᱮᱴ ᱤᱭᱟᱹ ᱦᱚᱸ ᱢᱮᱱᱟᱜ ᱠᱚᱜᱮᱭᱟ ᱚᱠᱚᱭ ᱠᱚᱫᱚ ᱤᱭᱩᱴᱩᱵᱟᱨ ᱠᱟᱱᱟ ᱠᱚ ᱥᱮ ᱴᱤᱠ ᱴᱚᱠᱟᱨ ᱠᱚ ᱚᱱᱠᱟ ᱟᱠᱚ ᱟᱭᱢᱟ ᱨᱚᱠᱚᱢ ᱦᱚᱲ ᱢᱮᱱᱟᱜ ᱠᱚᱣᱟ ᱚᱠᱚᱭ ᱠᱚᱫᱚ ᱵᱚᱞᱤᱭᱩᱰ ᱨᱮᱱ ᱩᱱᱠᱩ ᱥᱩᱯᱟᱨᱥᱴᱟᱨ ᱞᱮᱠᱟ ᱠᱚ ᱧᱮᱞᱚᱜᱼᱟ ᱱᱩᱠᱩ ᱠᱚᱫᱚ ᱟᱠᱚᱣᱟᱜ ᱤᱭᱩᱴᱩᱵᱽ ᱪᱮᱱᱮᱞ ᱠᱚ ᱵᱮᱱᱟᱣ ᱠᱟᱫᱟ ᱟᱨ ᱚᱱᱟ ᱦᱚᱛᱮᱫ ᱛᱮ ᱩᱱᱠᱩ ᱩᱱᱠᱩᱣᱟᱜ ᱧᱩᱛᱩᱢ ᱦᱚᱛᱮᱫ ᱛᱮᱜᱮ ᱩᱱᱠᱩ ᱯᱚᱭᱥᱟ ᱠᱚ ᱠᱟᱢᱟᱣᱫᱟ ᱩᱱᱠᱩ ᱪᱮᱫᱟᱜ ᱚᱱᱠᱟ ᱠᱚ ᱧᱮᱞᱚᱜᱼᱟ ᱵᱚᱞᱤᱭᱩᱰ ᱨᱮ ᱚᱱᱠᱟ ᱰᱟᱱᱥ ᱵᱟᱵᱚᱫ ᱨᱮᱢ ᱧᱮᱞ ᱞᱮᱠᱷᱟᱱ ᱫᱚ ᱤᱧᱟᱹᱜ ᱱᱚᱡᱚᱨ ᱨᱮᱫᱚ ᱢᱤᱫᱴᱮᱱ ᱢᱮᱱᱟᱭ ᱠᱟᱫᱮᱭᱟ ᱨᱤᱛᱛᱤᱠ ᱨᱳᱥᱚᱱ ᱚᱠᱚᱭ ᱫᱚ ᱟᱹᱰᱤ ᱢᱚᱡᱽ ᱮ ᱰᱟᱱᱥᱼᱟ ᱩᱱᱤᱭᱟᱜ ᱰᱟᱱᱥ ᱦᱚᱸ ᱟᱹᱰᱤ ᱢᱚᱡᱽ ᱜᱮᱭᱟ ᱟᱨ ᱢᱤᱫᱴᱮᱱ ᱢᱮᱱᱟᱭ ᱠᱟᱫᱮᱭᱟ ᱜᱳᱵᱤᱱᱫᱚ ᱥᱮ ᱢᱟᱱᱮ ᱡᱚᱛᱚ ᱦᱤᱨᱳ ᱜᱮ ᱵᱚᱞᱮ ᱰᱟᱱᱥ ᱠᱚ ᱵᱟᱲᱟᱭ ᱜᱮᱭᱟ ᱟᱨᱠᱚ ᱠᱩᱥᱤᱭᱟᱛᱟ ᱠᱚ ᱜᱮᱭᱟ ᱪᱮᱫᱟᱜ ᱵᱤᱱᱟᱹ ᱰᱟᱱᱥ ᱟᱨ ᱵᱤᱱᱟᱹ ᱮᱠᱴᱤᱝ ᱛᱮᱫᱚ ᱡᱟᱦᱟᱸᱭ ᱵᱚᱞᱤᱭᱩᱰ ᱨᱮ ᱡᱟᱭᱜᱟ ᱵᱟᱭ ᱵᱮᱱᱟᱣ ᱫᱟᱲᱮᱭᱟᱜᱼᱟ ᱟᱫᱚ ᱯᱨᱟᱭ ᱯᱨᱟᱭ ᱡᱚᱛᱚ ᱦᱤᱨᱳ ᱜᱮᱠᱚ ᱵᱟᱲᱟᱭ ᱜᱮᱭᱟ ᱰᱟᱱᱥ ᱢᱚᱡᱽ ᱜᱮᱠᱚ ᱰᱟᱱᱥᱟ ᱟᱨ ᱪᱮᱫ ᱠᱚ ᱢᱮᱱᱟ ᱟᱨ ᱵᱚᱞᱤᱭᱩᱰ ᱚᱱᱠᱟᱱ ᱤᱱᱰᱟᱥᱴᱨᱤ ᱠᱟᱱᱟ ᱵᱚᱞᱮ ᱡᱟᱦᱟᱸ ᱵᱚᱞᱮ ᱡᱚᱛᱚ ᱠᱚ ᱧᱮᱞ ᱛᱟᱢᱟ ᱰᱟᱱᱥ ᱥᱮ ᱮᱠᱴᱤᱝ ᱥᱮ ᱟᱢᱟᱜ ᱯᱟᱨᱥᱳᱱᱟᱞᱤᱴᱤ ᱥᱮ ᱟᱢᱟᱜ ᱵᱚᱞᱮ ᱚᱠᱟ ᱤᱭᱟᱹ ᱠᱟᱱ ᱛᱟᱢᱟ ᱥᱴᱟᱭᱤᱞ ᱠᱟᱱ ᱛᱟᱢᱟ ᱚᱱᱟ ᱠᱚ ᱧᱮᱞ ᱛᱟᱢᱟ ᱛᱚᱵᱮ ᱜᱮ ᱟᱢᱟᱜ ᱥᱤᱞᱮᱠᱥᱮᱱ ᱦᱩᱭᱩᱜᱼᱟ ᱵᱚᱞᱤᱭᱩᱰ ᱨᱮ ᱨᱳᱞ ᱞᱟᱹᱜᱤᱫ ᱟᱨ ᱪᱮᱫ ᱠᱚ ᱢᱮᱱᱟ ᱵᱚᱞᱤᱭᱩᱰ ᱨᱮ ᱚᱠᱟ ᱮᱠᱴᱟᱨᱮᱥ ᱦᱚᱸ ᱢᱮᱱᱟᱜ ᱠᱚᱜᱮᱭᱟ ᱦᱤᱨᱳᱭᱤᱱ ᱩᱱᱠᱩ ᱠᱚᱦᱚᱸ ᱟᱹᱰᱤ ᱢᱚᱡᱽ ᱠᱚ ᱰᱟᱱᱥᱼᱟ ᱠᱤᱭᱩ ᱠᱤ ᱵᱟᱱᱟ ᱦᱚᱲᱟᱜ ᱚᱠᱚᱭ ᱦᱤᱨᱳ ᱟᱨ ᱦᱤᱨᱳᱭᱤᱱ ᱩᱱᱠᱤᱱ ᱢᱤᱞᱟᱹᱣ ᱠᱟᱛᱮᱫ ᱜᱮ ᱢᱤᱫᱴᱮᱱ ᱥᱮᱨᱮᱧ ᱨᱮᱭᱟᱜ ᱢᱚᱡᱽ ᱯᱟᱨᱯᱷᱚᱨᱢᱮᱱᱥ ᱠᱤᱱ ᱩᱫᱩᱜ ᱫᱟᱲᱮᱭᱟᱜᱼᱟ ᱪᱮᱫᱟᱜ ᱠᱷᱟᱹᱞᱤ ᱦᱤᱨᱳ ᱢᱚᱛᱚ ᱢᱚᱡᱽ ᱰᱟᱱᱥ ᱠᱟᱛᱮᱫ ᱦᱚᱸ ᱚᱱᱟ ᱥᱮᱨᱮᱧ ᱵᱟᱭ ᱦᱤᱴ ᱫᱟᱲᱮᱭᱟᱜᱼᱟ ᱡᱚᱵ ᱵᱟᱱᱟᱨ ᱜᱮ ᱚᱱᱠᱟᱱ ᱢᱚᱡᱽ ᱠᱮᱨᱮᱠᱴᱟᱨ ᱵᱟᱞᱟ ᱠᱤᱱ ᱛᱟᱦᱮᱱᱟ ᱟᱨ ᱛᱟᱵᱷᱤ ᱜᱮ ᱚᱱᱟ ᱥᱮᱨᱮᱧ ᱦᱤᱴᱚᱜᱼᱟ ᱟᱫᱚ ᱵᱚᱞᱤᱭᱩᱰ ᱨᱮ ᱚᱱᱠᱟ ᱟᱵᱟᱨ ᱟᱭᱢᱟ ᱨᱚᱠᱚᱢ ᱢᱮᱱᱟᱜ ᱠᱚᱣᱟ ᱟᱨ ᱥᱮᱨᱮᱧ ᱫᱚᱢ ᱧᱮᱞ ᱞᱮᱠᱷᱟᱱ ᱵᱚᱞᱤᱭᱩᱰ ᱨᱮᱭᱟᱜ ᱥᱮ ᱚᱠᱟ ᱥᱮᱨᱮᱧ ᱫᱚ ᱢᱮᱱᱟᱜᱼᱟ ᱥᱟᱹᱨᱩᱠᱠᱷᱟᱱᱟᱜ ᱫᱤᱞ ᱵᱟᱞᱮ ᱫᱩᱞᱦᱟᱱᱤᱭᱟ ᱞᱮ ᱡᱟᱭᱮᱝᱜᱟ ᱯᱷᱤᱞᱤᱢ ᱨᱮᱭᱟᱜ ᱚᱠᱟ ᱥᱮᱨᱮᱧ ᱫᱚ ᱦᱩᱭᱩᱜ ᱠᱟᱱᱟ ᱢᱟᱱᱮ ᱤᱭᱟᱹ ᱪᱮᱫ ᱠᱚ ᱢᱮᱛᱟᱜ ᱠᱟᱱᱟ ᱫᱮᱠᱷᱟ ᱛᱩᱡᱷᱮ ᱡᱟᱱᱟ ᱥᱟᱱᱟᱢ ᱚᱱᱟ ᱥᱮᱨᱮᱧ ᱟᱹᱰᱤ ᱦᱤᱴ ᱜᱮᱭᱟ ᱱᱮᱛᱟᱨ ᱦᱚᱸ ᱦᱤᱴ ᱜᱮ ᱪᱟᱞᱟᱜ ᱠᱟᱱᱟ ᱟᱨ ᱟᱭᱢᱟ ᱨᱚᱠᱚᱢ ᱚᱱᱠᱟᱱ ᱯᱷᱤᱞᱤᱢ ᱢᱮᱱᱟᱜᱼᱟ ᱥᱮᱨᱮᱧ ᱢᱮᱱᱟᱜᱼᱟ ᱵᱚᱞᱮ ᱚᱠᱟ ᱨᱮᱫᱚ ᱱᱤᱛᱚᱜ ᱫᱷᱟᱹᱵᱤᱡ ᱚᱱᱟ ᱨᱮᱭᱟᱜ ᱪᱚᱨᱪᱟ ᱪᱟᱞᱟᱜᱼᱟ ᱵᱚᱞᱤᱭᱩᱰ ᱨᱮᱢᱟ ᱚᱱᱠᱟᱱ ᱠᱚ ᱦᱚᱲ ᱜᱮ ᱥᱮᱨᱮᱧ ᱠᱚ ᱦᱟᱛᱟᱣ ᱠᱚᱣᱟ ᱥᱮᱨᱮᱧ ᱦᱮᱦᱚᱸ ᱥᱵ ᱢᱟ ᱩᱫᱤᱛ ᱱᱟᱨᱟᱭᱚᱱ ᱩᱱᱠᱩ ᱠᱚᱣᱟᱜ ᱮᱠᱮᱱ ᱢᱚᱡᱽ ᱢᱚᱡᱽ ᱥᱮᱨᱮᱧ ᱦᱚᱲ ᱠᱟᱱᱟ ᱠᱚ ᱩᱱᱠᱩᱣᱟᱜ ᱨᱟᱹᱲ ᱟᱹᱰᱤ ᱢᱚᱡᱽ ᱜᱮ ᱟᱨ ᱪᱮᱫ ᱠᱚ ᱢᱮᱱᱟ ᱩᱱᱠᱩᱣᱟᱜ ᱥᱮᱨᱮᱧ ᱜᱮ ᱡᱟᱹᱥᱛᱤ ᱫᱚ ᱪᱟᱞᱟᱜᱼᱟ ᱟᱨ ᱢᱚᱡᱽ ᱠᱚ ᱥᱮᱨᱮᱧ ᱠᱟᱜᱼᱟ ᱟᱹᱰᱤ ᱢᱚᱡᱽ ᱟᱹᱭᱠᱟᱹᱜᱼᱟ ᱥᱮ ᱦᱚᱲ ᱦᱚᱸᱠᱚ ᱠᱩᱥᱤᱭᱟᱜᱼᱟ ᱟᱨ ᱩᱱᱠᱩᱣᱟᱜ ᱥᱮᱨᱮᱧ ᱠᱚᱯᱤ ᱠᱟᱛᱮᱫ ᱜᱮ ᱢᱟᱱᱮ ᱟᱠᱚᱣᱟᱜ ᱪᱮᱱᱮᱞ ᱨᱮᱠᱚ ᱟᱲᱟᱜᱟ ᱥᱮ ᱟᱠᱚ ᱠᱚ ᱮᱠᱴᱤᱝᱟ ᱚᱱᱟ ᱥᱮᱨᱮᱧ ᱵᱚᱞᱮ ᱠᱟᱨᱴ ᱠᱟᱛᱮᱫ ᱟᱨ ᱚᱱᱟ ᱠᱚ ᱵᱷᱤᱰᱭᱳ ᱟᱭᱢᱟ ᱴᱨᱮᱱᱰᱤᱝ ᱨᱮ ᱪᱟᱞᱟᱜ ᱛᱟᱠᱚᱣᱟ ᱥᱮ ᱵᱷᱟᱭᱨᱟᱞᱚᱜᱼᱟ ᱟᱨ ᱵᱷᱟᱨᱟᱞᱚᱜ ᱞᱟᱹᱜᱤᱫ ᱫᱚ ᱚᱱᱠᱟᱱ ᱥᱮᱨᱮᱧ ᱜᱮᱠᱚ ᱦᱟᱛᱟᱣᱟ ᱚᱠᱟ ᱫᱚ ᱟᱹᱰᱤ ᱴᱨᱮᱱᱰᱤᱝ ᱨᱮ ᱢᱮᱱᱟᱜ ᱟᱠᱟᱫ ᱯᱷᱤᱞ ᱦᱟᱞ ᱦᱚᱸ ᱟᱹᱰᱤ ᱴᱨᱮᱱᱰᱤᱝ ᱨᱮ ᱪᱟᱞᱟᱜ ᱠᱟᱱᱟ ᱵᱚᱞᱮ ᱚᱱᱟᱫᱚ ᱟᱹᱰᱤ ᱩᱥᱟᱹᱨᱟ ᱦᱚᱲ ᱠᱚ ᱧᱮᱞᱟ ᱟᱨ ᱪᱮᱫ ᱠᱚ ᱢᱮᱱᱟ ᱚᱱᱟ ᱞᱮᱠᱟ ᱟᱨᱠᱚ ᱪᱤᱠᱟᱹᱭᱟ